ᱦᱮᱸ ᱟᱹᱞᱤᱧ ᱢᱳᱦᱚᱱ ᱞᱤᱧ ᱢᱮᱱᱮᱜᱼᱟ ᱠᱷᱚᱱᱤᱧ ᱢᱮᱱᱮᱜᱼᱟ ᱦᱮᱸ ᱟᱪᱪᱷᱟ ᱪᱮᱫᱞᱮᱠᱟ ᱯᱮ ᱫᱟᱜ ᱟᱲᱟᱜᱮᱜᱼᱟ ᱦᱮᱸ ᱚᱠᱟ ᱡᱚᱦᱚᱜ ᱵᱟᱯᱮ ᱟᱲᱟᱜᱮᱜᱼᱟ ᱚᱠᱟ ᱡᱚᱦᱚᱜ ᱵᱟᱯᱮ ᱟᱲᱟᱜᱮᱜᱼᱟ ᱚᱠᱟ ᱡᱚᱦᱚᱜ ᱚᱠᱟ ᱡᱚᱦᱚᱜ ᱯᱮ ᱟᱲᱟᱜᱮᱜᱼᱟ ᱯᱮ ᱥᱚᱠᱛᱚ ᱚᱵᱷᱟᱨᱚᱜ ᱠᱟᱱᱟ

ᱚᱠᱟ ᱨᱮᱦᱚᱸ ᱚᱡᱽᱨᱟ ᱫᱟᱜ ᱚᱫᱚᱠᱚᱜ ᱠᱟᱱᱟ

ᱛᱤᱱᱟᱹᱜ ᱠᱟᱛᱮᱫ ᱯᱮ ᱛᱤᱱᱟᱹᱜ ᱠᱟᱛᱮ ᱯᱮ ᱟᱲᱟᱜᱮᱜᱼᱟ ᱛᱤᱱᱟᱹᱜ ᱴᱟᱭᱤᱢ ᱠᱚᱛᱮ ᱯᱮ ᱟᱲᱟᱜᱮᱜᱼᱟ ᱦᱮᱸ ᱦᱳᱭ ᱮᱱᱛᱮᱫ ᱛᱤᱨᱮᱯᱮ ᱟᱲᱟᱜᱮᱜᱼᱟ ᱟᱪᱪᱷᱟ ᱥᱟᱛᱢᱟ ᱟᱞᱮᱢᱟ ᱪᱷᱚᱴᱟ ᱨᱮᱠᱚ ᱠᱟᱹᱢᱤ ᱠᱚ ᱥᱟᱵᱚᱜ ᱠᱟᱱᱟ ᱦᱮᱲᱦᱮᱫᱮᱜ ᱟᱠᱚ

ᱪᱷᱚᱴᱟ ᱨᱮᱯᱮ ᱟᱲᱟᱜᱟ ᱦᱩᱱᱟᱹᱜ ᱟᱫᱚ ᱠᱟᱹᱢᱤ ᱠᱚᱠᱚ ᱪᱟᱞᱟᱜᱼᱟ ᱦᱩᱱᱟᱹᱜ ᱚᱲᱟᱜ ᱨᱮ ᱢᱮᱱᱟᱜ ᱢᱮᱭᱟ ᱚᱱᱟ ᱪᱤᱠᱟᱹ ᱟᱢ ᱴᱷᱮᱱ ᱯᱷᱳᱱ ᱠᱟᱜᱼᱟ ᱫᱟᱜ ᱟᱲᱟᱜᱟ ᱟᱪᱪᱷᱟ ᱦᱳᱭ ᱚᱵᱷᱟᱨ ᱠᱚᱜᱼᱟ ᱦᱩᱱᱟᱹᱝ ᱚᱱᱟ ᱠᱷᱟᱹᱛᱤᱨ ᱫᱚᱨᱢᱟ ᱠᱚ ᱯᱮ ᱧᱟᱢᱮᱜᱼᱟ ᱟᱯᱮ ᱟᱪᱪᱷᱟ ᱦᱮᱸ ᱥᱟᱯᱷᱟ ᱛᱟᱦᱮᱱᱟ ᱚᱡᱽᱨᱟ ᱦᱚᱸᱠᱚ ᱥᱚᱥᱚ ᱫᱟᱜ ᱦᱚᱯᱮ ᱟᱲᱟᱜᱮᱜᱼᱟ ᱚᱱᱠᱟ ᱫᱚ

ᱟᱨ ᱴᱟᱝᱠᱤ ᱫᱚᱯᱮ ᱥᱟᱯᱷᱟ ᱵᱟᱲᱟᱭᱟ ᱥᱮ ᱵᱟᱝ ᱦᱮᱸ ᱚᱡᱽᱨᱟ ᱫᱟᱜ ᱚᱫᱚᱠᱚᱜ ᱠᱟᱱᱟ ᱥᱮ ᱦᱮᱸ ᱟᱫᱚ ᱦᱳᱭ ᱫᱟᱜ ᱱᱟᱯᱟᱭ ᱫᱟᱜ ᱟᱲᱟᱜ ᱵᱤᱱ ᱚᱡᱽᱨᱟ ᱫᱟᱜ ᱟᱞᱚᱯᱮ ᱟᱲᱟᱜᱟ ᱜᱤᱫᱽᱨᱟᱹ ᱠᱚᱠᱚ ᱧᱩᱭᱮᱜᱼᱟ ᱪᱟᱞᱟᱜ ᱠᱟᱱᱟ ᱥᱠᱩᱞ ᱠᱚᱠᱚ ᱠᱟᱱᱟ ᱛᱚ

ᱢᱟᱨᱟᱝ ᱠᱚᱲᱟ ᱜᱤᱫᱽᱨᱟᱹ ᱢᱮᱱᱮᱜᱼᱟ ᱦᱚᱞᱟ ᱥᱮ ᱢᱟᱦᱫᱮᱨ ᱦᱤᱞᱳᱜ ᱟᱫᱚ ᱠᱚ ᱚᱡᱽᱨᱟ ᱫᱟᱜ ᱠᱚ ᱵᱟᱠᱚ ᱟᱲᱜᱮᱜᱼᱟ ᱥᱚᱥᱚ ᱠᱚ ᱟᱲᱟᱜᱮᱜᱼᱟ ᱚᱱᱠᱟ ᱟᱢ ᱴᱷᱮᱱ ᱜᱤᱧ ᱯᱷᱳᱱ ᱠᱟᱜᱼᱟ

ᱦᱮᱸ ᱦᱮᱸ